ᱤᱧ ᱨᱮᱱ ᱢᱚᱬᱮ ᱜᱚᱴᱮᱱ ᱯᱩᱲᱥᱤᱭᱟᱜ ᱧᱩᱛᱢ ᱫᱚ ᱦᱩᱭᱜ ᱠᱟᱱᱟ ᱥᱩᱪᱤᱱ ᱢᱩᱨᱢᱩ ᱨᱟᱡᱮᱥ ᱦᱟᱸᱥᱫᱟ ᱱᱟᱨᱟᱱ ᱦᱟᱸᱥᱫᱟ ᱚᱯᱩ ᱦᱟᱸᱥᱫᱟ ᱟᱨ ᱨᱟᱵᱚᱱ ᱦᱟᱸᱥᱫᱟ